ᱯᱨᱚᱰᱟᱠ ᱫᱚ ᱦᱩᱭᱩᱜ ᱠᱟᱱᱟ ᱢᱳᱵᱟᱭᱤᱞ ᱦᱮᱸ ᱢᱳᱵᱟᱭᱤᱞ ᱡᱮᱢᱚᱱ ᱥᱟᱹᱜᱤᱧ ᱨᱮᱱ ᱦᱚᱲ ᱥᱟᱶ ᱨᱚᱲ ᱨᱚᱯᱚᱲ ᱟᱹᱰᱤ ᱥᱟᱹᱜᱤᱧ ᱨᱮᱱ ᱦᱚᱲ ᱥᱟᱶ ᱟᱢ ᱱᱤᱡᱮ ᱠᱟᱪᱷᱮ ᱨᱮᱱ ᱦᱚᱲ ᱞᱮᱠᱟᱢ ᱨᱚᱲ ᱨᱚᱯᱚᱲ ᱠᱟᱱᱟ ᱛᱳ ᱢᱳᱵᱟᱭᱤᱞ ᱡᱮᱢᱚᱱ ᱡᱚᱛᱚ ᱦᱚᱲ ᱴᱷᱮᱱ ᱟᱹᱰᱤ ᱩᱯᱚᱠᱟᱨᱤ ᱯᱨᱚᱰᱟᱠ ᱠᱟᱱᱟ ᱛᱚ ᱢᱳᱵᱟᱭᱤᱞ ᱨᱮᱜᱮ ᱚᱱᱮᱠ ᱠᱤᱪᱷᱩ ᱟᱭᱢᱟ ᱠᱤᱪᱷᱩ ᱡᱚᱛᱚᱭᱟᱜ ᱵᱚᱱ ᱠᱟᱹᱢᱤ ᱭᱮᱫᱟ ᱡᱮᱢᱚᱱ ᱭᱩᱴᱭᱩᱵᱽ ᱠᱚᱨᱮ ᱡᱟᱦᱟ ᱱᱟᱜ ᱵᱚᱱ ᱧᱮᱞ ᱮᱫᱟ ᱥᱮ ᱜᱩᱜᱚᱞ ᱯᱷᱮᱠ ᱠᱚᱨᱮ ᱡᱟᱦᱟᱱᱟᱜ ᱜᱮᱵᱚᱱ ᱠᱟᱹᱢᱤ ᱵᱟᱲᱟᱭᱮᱫᱟ ᱛᱳ ᱚᱱᱠᱟ ᱞᱮᱠᱟᱱ ᱯᱨᱚᱰᱟᱠ ᱠᱟᱱᱟ ᱱᱚᱣᱟ ᱡᱮ ᱡᱤᱱᱤᱥ ᱨᱮ ᱟᱵᱚᱭ ᱥᱟᱦᱟᱡᱭᱮᱫ ᱵᱚᱱᱟ ᱛᱳ ᱡᱮᱢᱚᱱ ᱜᱮᱢ ᱠᱚ ᱠᱚ ᱜᱟᱛᱤᱜ ᱠᱟᱱᱟ ᱚᱱᱮ ᱠᱤᱪᱷᱩ ᱠᱷᱚᱵᱚᱨ ᱴᱚᱵᱚᱨ ᱠᱚ ᱟᱡᱚᱢ ᱦᱩᱭᱩᱜ ᱠᱟᱱᱟ ᱡᱟᱸᱦᱟ ᱱᱤᱭᱩᱡ ᱠᱚ ᱠᱚ ᱠᱷᱚᱵᱚᱨ ᱟᱡᱚᱢ ᱦᱩᱭᱩᱜ ᱠᱟᱱᱟ ᱠᱤᱪᱷᱩᱭ ᱥᱟᱦᱟᱡᱚᱭᱮᱫ ᱵᱚᱱᱟ ᱛᱳ ᱯᱨᱚᱰᱟᱠ ᱱᱚᱣᱟ ᱯᱨᱚᱰᱟᱠ ᱨᱮ ᱟᱹᱰᱤ ᱟᱴ ᱩᱯᱚᱠᱟᱹᱨᱤ ᱡᱚᱛᱚ ᱠᱤᱪᱷᱩ ᱜᱮ ᱱᱚᱣᱟ ᱪᱷᱟᱲᱟ ᱜᱮ ᱵᱟᱝ ᱦᱩᱭᱩᱜ ᱠᱟᱱᱟ